ᱥᱳᱥᱟᱞ ᱢᱤᱰᱤᱭᱟ ᱨᱮᱫᱚ ᱫᱤᱱᱟᱹᱢ ᱦᱤᱞᱳᱜ ᱤᱧ ᱱᱚᱝᱠᱟᱱ ᱱᱚᱝᱠᱟᱱ ᱡᱤᱱᱤᱥ ᱠᱚᱧ ᱧᱮᱞᱟ ᱱᱚᱝᱠᱟᱱ ᱱᱚᱝᱠᱟᱱ ᱫᱤᱥᱚᱢ ᱡᱟᱦᱟᱸ ᱪᱮ ᱳᱰᱤᱥᱟ ᱨᱮᱫᱚ ᱵᱚᱦᱚᱲ ᱠᱚ ᱟᱹᱰᱤ ᱜᱮ ᱢᱮᱱᱟᱜ ᱠᱚᱣᱟ ᱟᱨ ᱦᱳᱲᱳ ᱪᱟᱣᱞᱮ ᱪᱟᱥ ᱵᱟᱥ ᱟᱹᱰᱤ ᱜᱮ ᱠᱩᱨᱩᱢᱩᱴᱩ ᱠᱚ ᱪᱷᱩᱴᱟᱹᱜᱼᱟ

ᱟᱥᱟᱢ ᱨᱮ ᱟᱥᱟᱢ ᱫᱤᱥᱚᱢ ᱨᱮᱦᱚᱸ ᱥᱟᱹᱛ ᱠᱟᱛᱮᱧ ᱧᱮᱞ ᱟᱠᱟᱫᱼᱟ ᱟᱥᱟᱢ ᱫᱤᱥᱚᱢ ᱫᱚ ᱪᱟᱭ ᱵᱟᱜᱟᱱ ᱢᱮᱱᱟᱜᱼᱟ ᱪᱟᱭ ᱵᱟᱜᱟᱱ ᱨᱮ ᱟᱹᱰᱤ ᱦᱚᱲ ᱠᱚ ᱠᱟᱹᱢᱤᱭᱟ ᱠᱩᱲᱤ ᱦᱚᱯᱚᱱ ᱠᱚ ᱠᱚᱲᱟ ᱦᱚᱯᱚᱱ ᱠᱚ ᱟᱨ ᱟᱹᱰᱤ ᱵᱮᱥ ᱫᱤᱥᱚᱢ ᱠᱟᱱᱟ ᱧᱮᱞ ᱡᱚᱝ ᱦᱚᱸ ᱟᱹᱰᱤ ᱪᱮᱨᱦᱟ ᱜᱮᱭᱟ ᱟᱨ ᱵᱮᱜᱚᱞ ᱫᱤᱥᱚᱢ ᱵᱮᱝᱜᱚᱞ ᱫᱤᱥᱚᱢ ᱫᱚ ᱵᱮᱝᱜᱚᱞ ᱫᱤᱥᱚᱢ ᱫᱚ ᱦᱳᱲᱳ ᱠᱚ ᱪᱟᱣᱞᱮ ᱠᱚ ᱟᱹᱰᱤ ᱟᱸᱴ ᱦᱩᱭᱩᱜᱼᱟ ᱟᱨ ᱵᱮᱝᱜᱚᱞ ᱫᱤᱥᱚᱢ ᱨᱮᱭᱟᱜ ᱨᱟᱦᱟᱱ ᱥᱟᱦᱟᱱ ᱜᱮ ᱟᱹᱰᱤ ᱪᱮᱨᱦᱟ ᱡᱚᱛᱚ ᱡᱚᱛᱚ ᱫᱤᱥᱚᱢ ᱠᱷᱚᱱ ᱟᱹᱰᱤ ᱡᱩᱫᱟᱹ ᱜᱮᱭᱟ ᱟᱹᱰᱤ ᱫᱩᱞᱟᱹᱲ ᱠᱟᱛᱷᱟ ᱫᱤᱥᱚᱢ ᱫᱚ ᱠᱷᱚᱱᱟᱜ ᱵᱮᱝᱜᱚᱞ ᱫᱤᱥᱚᱢ ᱫᱚ ᱟᱨ ᱵᱮᱝᱜᱚᱞ ᱫᱤᱥᱚᱢ ᱨᱮᱱ ᱦᱚᱲ ᱠᱚᱣᱟᱜ ᱵᱮᱵᱚᱦᱟᱨ ᱦᱚᱸ ᱟᱹᱰᱤ ᱱᱟᱯᱟᱭ ᱜᱮ ᱢᱮᱱᱟᱜᱼᱟ